ᱡᱷᱟᱲᱠᱷᱟᱸᱰ ᱨᱮᱫᱚ ᱵᱷᱮᱜᱟᱨᱼᱵᱷᱮᱜᱟᱨ ᱡᱟᱹᱛᱤ ᱢᱮᱱᱟᱜ ᱠᱚᱣᱟ ᱟᱨ ᱵᱷᱮᱜᱟᱨᱼᱵᱷᱮᱜᱟᱨ ᱡᱟᱹᱛᱤ ᱠᱚᱣᱟ ᱵᱷᱮᱜᱟᱨᱼᱵᱷᱮᱜᱟᱨ ᱯᱟᱹᱨᱥᱤ ᱛᱟᱠᱚ ᱢᱮᱱᱟᱜᱼᱟ ᱡᱟᱦᱟᱸ ᱞᱮᱠᱟ ᱡᱷᱟᱲᱠᱷᱟᱸᱰ ᱨᱮᱫᱚ ᱩᱲᱤᱭᱟᱹ ᱵᱟᱝᱞᱟ ᱦᱤᱱᱫᱤ ᱟᱨ ᱟᱰᱤᱜᱟᱱ ᱡᱟᱱᱡᱟᱛᱤ ᱵᱚᱛᱛᱤᱥ ᱡᱟᱱᱡᱟᱛᱤᱭᱚ ᱵᱷᱟᱥᱟ ᱢᱮᱱᱟᱜᱼᱟ ᱡᱟᱦᱟᱸ ᱫᱚ ᱟᱫᱤᱵᱟᱥᱤ ᱵᱷᱟᱥᱟ ᱨᱮ ᱦᱤᱡᱩᱜ ᱠᱟᱱᱟ ᱟᱹᱫᱤᱵᱟᱹᱥᱤ ᱵᱷᱟᱥᱟ ᱨᱮ ᱡᱟᱥᱛᱤ ᱠᱷᱚᱱ ᱡᱟᱥᱛᱤ ᱡᱮᱛᱮ ᱠᱷᱚᱱ ᱡᱟᱥᱛᱤ ᱫᱚ ᱥᱟᱱᱛᱟᱲᱤ ᱯᱟᱹᱨᱥᱤ ᱠᱚ ᱟᱨ ᱨᱚᱲᱮᱜᱼᱟ ᱪᱮᱠᱟᱛᱮ ᱱᱚᱰᱮ ᱥᱟᱱᱛᱟᱲ ᱦᱚᱲ ᱠᱚ ᱥᱟᱸᱜᱮ ᱜᱮᱭᱟ ᱟᱨ ᱥᱟᱱᱛᱟᱲ ᱦᱚᱲ ᱦᱚᱸ ᱟᱞᱟᱠ ᱟᱞᱟᱠ ᱡᱟᱭᱜᱟᱨᱮ ᱪᱟᱞᱟᱣ ᱠᱟᱛᱮ ᱩᱲᱤᱭᱟᱹ ᱵᱟᱝᱞᱟ ᱚᱱᱟ ᱯᱟᱹᱨᱥᱤ ᱦᱚᱸᱠᱚ ᱨᱚᱲᱮᱜ ᱜᱮᱭᱟ ᱟᱨ ᱩᱱᱠᱩ ᱦᱚᱲ ᱦᱚᱸ ᱟᱛᱳ ᱫᱤᱥᱚᱢ ᱨᱮ ᱦᱮᱡ ᱟᱛᱮᱫ ᱥᱟᱱᱛᱟᱲᱤ ᱯᱟᱹᱨᱥᱤ ᱛᱮᱦᱚᱸ ᱠᱚ ᱨᱚᱯᱚᱲ ᱠᱟᱱ ᱜᱮᱭᱟ ᱟᱨ ᱥᱟᱱᱛᱟᱲᱤ ᱯᱟᱹᱨᱥᱤ ᱨᱮᱫᱚ ᱜᱟᱹᱦᱞᱟᱹ ᱟᱲᱟᱝ ᱢᱮᱱᱟᱜᱼᱟ ᱛᱟᱹᱯᱩᱜ ᱟᱲᱟᱝ ᱢᱮᱱᱟᱜᱼᱟ ᱡᱟᱦᱟᱛᱮ ᱢᱟᱱᱮ ᱟᱠᱚᱣᱟᱜ ᱵᱷᱟᱥᱟ ᱯᱟᱹᱨᱥᱤ ᱠᱷᱚᱡᱟᱜ ᱮᱴᱟᱜ ᱜᱚ ᱮᱴᱟᱜᱚᱜᱼᱟ